ᱦᱮᱞᱳ ᱤᱧ ᱫᱚ ᱤᱭᱟᱹ ᱡᱷᱟᱱᱚ ᱵᱟᱥᱠᱮᱧ ᱨᱚᱲ ᱮᱫᱟ ᱴᱨᱮᱱᱤᱝ ᱥᱮᱱᱴᱟᱨ ᱜᱮᱪᱚᱝ ᱞᱟᱜᱟᱣ ᱟᱠᱟᱱᱟ ᱞᱤᱥᱴ ᱧᱮᱞ ᱥᱟᱱᱟᱧ ᱠᱟᱱᱟ ᱚᱠᱟ ᱚᱠᱟ ᱫᱤᱱ ᱨᱮ ᱦᱮᱱᱟᱜᱼᱟ ᱴᱟᱭᱤᱢ ᱟᱨ ᱰᱚᱠᱩᱢᱮᱱᱴᱥ ᱠᱚ ᱪᱮᱫ ᱠᱟᱜᱚᱡᱽ ᱯᱚᱛᱨᱚ ᱠᱚ ᱞᱟᱜᱟᱜᱼᱟ ᱚᱱᱟ ᱠᱚ ᱵᱟᱰᱟᱭ ᱥᱟᱱᱟᱧ ᱠᱟᱱᱟ ᱟᱨ ᱯᱷᱚᱴᱳ ᱠᱚ ᱛᱤᱱᱟᱹᱜ ᱞᱟᱜᱟᱜᱼᱟ ᱚᱱᱟ ᱠᱚ ᱵᱟᱰᱟᱭ ᱥᱟᱱᱟᱧ ᱠᱟᱱᱟ ᱤᱱᱟᱹᱠᱷᱟᱱ ᱚᱠᱟ ᱫᱤᱱ ᱨᱮ ᱦᱩᱭᱩᱜᱼᱟ ᱚᱱᱟ ᱠᱚ ᱴᱷᱟᱹᱣᱠᱟᱹ ᱵᱟᱰᱟᱭ ᱥᱟᱱᱟᱧ ᱠᱟᱱᱟ ᱟᱨ ᱟᱫᱷᱟᱨ ᱠᱟᱨᱰ ᱵᱷᱳᱴᱟᱨ ᱠᱟᱨᱰ ᱠᱚ ᱟᱫᱷᱟᱨ ᱠᱟᱨᱰ ᱵᱷᱳᱴᱟᱨ ᱠᱟᱨᱰ ᱠᱚ ᱟᱨ ᱚᱠᱟ ᱫᱤᱱ ᱨᱮ ᱦᱩᱭᱩᱜᱼᱟ ᱪᱮᱫ ᱡᱟᱭᱜᱟ ᱨᱮ ᱦᱩᱭᱩᱜᱼᱟ ᱯᱩᱭᱥᱟᱹ ᱠᱚ ᱛᱤᱱᱟᱹᱜ ᱞᱟᱜᱟᱜᱼᱟ ᱚᱱᱟ ᱠᱚᱜᱮ ᱵᱟᱰᱟᱭ ᱥᱟᱱᱟᱧ ᱠᱟᱱᱟ ᱚᱱᱟ ᱞᱟᱹᱜᱤᱫ ᱤᱧ ᱯᱷᱳᱱ ᱟᱠᱟᱫᱼᱟ ᱚᱱᱟ ᱫᱤᱱ ᱜᱮ ᱯᱩᱭᱥᱟᱹ ᱯᱚᱛᱨᱚ ᱠᱚ ᱛᱤᱱᱟᱹᱜ ᱞᱟᱜᱟᱜᱼᱟ ᱢᱮᱱᱛᱮ ᱟᱨ ᱪᱮᱫ ᱞᱮᱠᱟᱭ ᱮᱢᱚᱜᱚᱜᱼᱟ ᱜᱟᱹᱰᱤ ᱵᱷᱟᱲᱟ ᱠᱚ ᱚᱠᱟ ᱞᱮᱠᱟ ᱚᱸᱰᱮᱱᱟᱜ ᱵᱷᱟᱲᱟ ᱛᱤᱱᱟᱹᱜ ᱞᱟᱜᱟᱜᱼᱟ ᱡᱮ ᱠᱳᱢᱯᱟᱱᱤ ᱜᱮ ᱮᱢᱚᱜ ᱠᱟᱱᱟᱭ ᱢᱮᱱᱛᱮ ᱚᱱᱟ ᱠᱚ ᱡᱚᱛᱚᱣᱟᱜ ᱵᱟᱰᱟᱭ ᱥᱟᱱᱟᱧ ᱠᱟᱱᱟ ᱚᱱᱟ ᱜᱮ ᱞᱟᱹᱭᱟᱹᱧ ᱯᱮ ᱟᱨ ᱚᱠᱟ ᱫᱤᱱ ᱨᱮ ᱠᱟᱜᱚᱡᱽ ᱯᱚᱛᱨᱚ ᱠᱚᱧ ᱤᱭᱟᱹᱭᱟ ᱡᱚᱢᱟᱭᱟ ᱵᱷᱮᱡᱟᱭᱟᱹᱧ ᱢᱚᱝᱜᱚᱲ ᱦᱤᱞᱚᱜ ᱠᱟᱛᱮ ᱥᱮ ᱛᱤᱥ ᱠᱚᱛᱮᱧ ᱵᱷᱮᱡᱟ ᱦᱩᱭᱩᱜᱼᱟ ᱚᱱᱟ ᱠᱟᱜᱚᱡᱽ ᱯᱚᱛᱨᱚ ᱠᱚᱫᱚ